ᱟᱵᱚ ᱵᱷᱟᱨᱚᱛ ᱫᱤᱥᱚᱢ ᱨᱮ ᱟᱹᱰᱤᱜᱟᱱ ᱡᱟᱛᱤ ᱥᱮ ᱵᱟᱝ ᱟᱹᱰᱤᱜᱟᱱ ᱫᱷᱚᱨᱚᱢ ᱢᱟᱱᱟᱣᱟᱱ ᱠᱚ ᱢᱮᱱᱟᱜ ᱠᱚᱣᱟ ᱟᱨ ᱟᱵᱚ ᱥᱚᱢᱟᱡᱽ ᱨᱮᱭᱟᱜ ᱡᱟᱦᱟᱜᱮ ᱦᱚᱨᱚᱜ ᱵᱟᱸᱫᱮ ᱢᱮᱱᱟᱜᱼᱟ ᱥᱮ ᱡᱩᱛᱟ ᱪᱟᱯᱯᱚᱞ ᱦᱚᱨᱚᱜ ᱨᱮᱭᱟᱜ ᱟᱵᱚᱣᱟᱜ ᱧᱮᱞᱛᱮ ᱟᱠᱚ ᱦᱚᱸᱠᱚ ᱦᱚᱨᱚᱜ ᱵᱟᱸᱫᱮᱜ ᱠᱟᱱᱟ ᱟᱨ ᱟᱠᱚᱣᱟᱜ ᱧᱮᱞᱛᱮ ᱟᱵᱚ ᱦᱚᱸᱵᱚᱱ ᱦᱚᱨᱚᱜ ᱵᱟᱸᱫᱮᱜ ᱠᱟᱱᱟ ᱟᱠᱚᱣᱟᱜ ᱵᱚᱸᱜᱟ ᱵᱩᱨᱩ ᱟᱵᱚ ᱦᱚᱸᱵᱚᱱ ᱧᱮᱞᱮᱫᱟ ᱟᱨ ᱟᱵᱚᱣᱟᱜ ᱵᱚᱸᱜᱟ ᱵᱩᱨᱩ ᱟᱠᱚ ᱦᱚᱠᱚ ᱧᱮᱞᱮᱜᱼᱟ ᱟᱨ ᱟᱵᱚᱣᱟᱜ ᱮᱱᱮᱡ ᱥᱮᱨᱮᱧ ᱥᱮ ᱵᱟᱝ ᱟᱠᱚᱣᱟᱜ ᱮᱱᱮᱡᱼᱥᱮᱨᱮᱧ ᱦᱚᱵᱚᱱ ᱧᱮᱞᱮᱜᱼᱟ ᱚᱸᱰᱮ ᱦᱚᱸ ᱟᱠᱚ ᱠᱚ ᱦᱤᱡᱩᱜ ᱠᱟᱱᱟ ᱟᱨ ᱟᱠᱚᱣᱟᱜ ᱮᱱᱮᱡ ᱥᱮᱨᱮᱧ ᱨᱮᱦᱚᱸ ᱟᱵᱚᱵᱚᱱ ᱥᱮᱱᱚᱜ ᱠᱟᱱᱟ ᱟᱨ ᱚᱱᱟᱵᱚᱱ ᱮᱯᱮᱢ ᱪᱟᱯᱟᱞ ᱠᱟᱱᱟ ᱟᱠᱚ ᱦᱚᱠᱚ ᱟᱵᱚᱣᱟᱜ ᱧᱮᱞ ᱛᱮᱠᱚ ᱪᱮᱫᱚᱜ ᱠᱟᱱᱟ ᱟᱨ ᱟᱠᱚ ᱟᱵᱚᱣᱟᱜ ᱧᱮᱞᱛᱮ ᱟᱵᱚ ᱦᱚᱸᱵᱚᱱ ᱪᱮᱫᱚᱜ ᱠᱟᱱᱟ ᱵᱮᱥᱟᱜ ᱦᱚᱵᱚᱱ ᱪᱮᱫᱚᱜ ᱠᱟᱱᱟ ᱟᱨ ᱵᱟᱹᱲᱤᱡᱟᱜ ᱦᱚᱵᱚᱱ ᱪᱮᱫᱚᱜ ᱠᱟᱱᱟ ᱚᱱᱟᱜᱮ ᱟᱵᱚ ᱟᱠᱚ ᱦᱚᱠᱚ ᱦᱟᱛᱟᱣᱮᱫ ᱛᱟᱵᱚᱱᱟ ᱟᱨ ᱟᱠᱚᱣᱟᱜ ᱦᱚᱸ ᱟᱵᱚᱵᱚᱱ ᱦᱟᱛᱟᱣᱮᱜᱼᱟ ᱚᱱᱟ ᱜᱮᱵᱚᱱ ᱮᱯᱮᱢ ᱪᱟᱯᱟᱞ ᱠᱟᱱᱟ